ᱦᱮᱞᱳ ᱦᱩᱸ ᱦᱩᱸ ᱞᱟᱹᱭᱢᱮ ᱯᱩᱨ ᱵᱟᱝ ᱠᱷᱮᱹᱞ ᱦᱩᱭᱩᱜ ᱠᱟᱱ ᱜᱮᱭᱟ ᱮᱠᱷᱚᱱ ᱯᱮᱠᱴᱤᱥ ᱦᱩᱭᱩᱜ ᱠᱟᱱ ᱜᱮᱭᱟ ᱜᱮᱸ ᱥᱮᱛᱟᱜ ᱥᱮᱫ ᱥᱮᱛᱟᱜ ᱟᱹᱭᱩᱵ ᱯᱮᱠᱴᱤᱥ ᱦᱩᱭᱩᱜ ᱠᱟᱱᱜᱮᱭᱟ ᱚ ᱦᱩᱸ ᱦᱩᱸ ᱦᱩᱸ ᱟᱪᱪᱷᱟ ᱦᱩᱸ ᱴᱷᱤᱠᱜᱮᱭᱟ ᱞᱟᱹᱭᱟᱠᱚᱣᱟᱹᱧ ᱠᱚᱲᱟ ᱠᱚ ᱞᱟᱹᱭᱟᱠᱚᱣᱟᱹᱧ ᱠᱚᱲᱟ ᱠᱚ ᱡᱮ ᱱᱚᱝᱠᱟ ᱠᱳᱪᱮ ᱯᱷᱳᱱ ᱞᱮᱫᱟ ᱦᱩᱸ ᱠᱳᱪ ᱥᱩᱨᱩᱭ ᱦᱩᱭᱩᱜᱼᱟ ᱦᱩᱸ ᱦᱩᱸ ᱦᱩᱸ ᱢᱮᱱᱟᱭ ᱠᱟᱫᱮ ᱜᱮᱭᱟ ᱦᱩᱸ ᱦᱩᱸ ᱟᱨ ᱛᱟᱞᱦᱮ ᱵᱩᱴ ᱠᱚ ᱫᱚ ᱧᱟᱢᱚᱜ ᱟᱥᱮ ᱵᱟᱝ ᱦᱩᱸ ᱦᱩᱸ ᱦᱩᱸ ᱦᱩᱸ ᱦᱩᱸ ᱦᱩᱸ ᱦᱩᱸ ᱵᱮᱥ ᱛᱟᱞᱦᱮ ᱴᱷᱤᱠᱜᱮᱭᱟ ᱞᱟᱹᱭᱟᱠᱚᱣᱟᱹᱧ ᱦᱟᱸᱜ ᱚ ᱦᱩᱸ ᱦᱩᱸ ᱦᱩᱸ ᱴᱷᱤᱠᱜᱮᱭᱟ ᱞᱟᱹᱭᱟᱠᱚᱣᱟᱹᱧ ᱠᱚᱲᱟ ᱠᱚ ᱥᱟᱱᱟᱢ ᱦᱩᱸ ᱴᱷᱤᱠᱜᱮᱭᱟ ᱛᱟᱦᱞᱮ ᱫᱚᱦᱚᱭᱫᱟᱹᱧ